ᱦᱮᱞᱳ ᱦᱮᱸ ᱤᱧ ᱯᱟᱹᱧᱪᱤ ᱥᱟᱹᱲᱤ ᱵᱟᱞᱟ ᱜᱤᱧ ᱢᱮᱱᱫᱟ ᱫᱳᱠᱟᱱᱫᱟᱨ ᱦᱮᱸ ᱦᱮᱸ ᱧᱮᱞ ᱞᱮᱠᱷᱟᱱ ᱫᱚ ᱟᱭᱢᱟ ᱨᱚᱠᱚᱢ ᱥᱟᱹᱲᱤ ᱢᱮᱱᱟᱜᱼᱟ ᱡᱮᱢᱚᱱ ᱵᱮᱱᱟᱨᱚᱥᱤ ᱛᱟᱸᱛ ᱦᱟᱛᱮᱨ ᱠᱟᱡᱽ ᱟᱭᱢᱟ ᱨᱚᱠᱚᱢ ᱥᱟᱹᱲᱤ ᱧᱟᱢᱚᱜᱼᱟ ᱟᱫᱚ ᱟᱢ ᱱᱤᱛᱚᱜ ᱚᱠᱟ ᱞᱮᱠᱟᱱᱟᱜ ᱞᱟᱜᱟᱣᱟᱢ ᱠᱟᱱᱟ ᱚᱱᱟ ᱠᱟᱹᱴᱤᱡ ᱞᱟᱹᱭ ᱥᱚᱫᱚᱨᱟᱹᱧ ᱢᱮ ᱟᱪᱪᱷᱟ ᱦᱮᱸ ᱚᱱᱟ ᱦᱚᱸ ᱦᱟᱛ ᱞᱮᱠᱷᱟᱱ ᱫᱚ ᱵᱟᱛᱨᱟᱜ ᱜᱮᱭᱟ ᱠᱟᱨᱚᱱ ᱟᱭᱢᱟ ᱯᱨᱚᱪᱩᱨ ᱥᱟᱹᱲᱤ ᱢᱮᱱᱟᱜᱼᱟ ᱤᱧ ᱴᱷᱮᱱ ᱱᱤᱛᱚᱜ ᱟᱢ ᱡᱩᱫᱤ ᱜᱚᱜᱚ ᱵᱟᱠᱷᱨᱟ ᱥᱟᱹᱲᱤᱢ ᱦᱟᱛ ᱠᱷᱟᱱ ᱱᱤᱭᱟᱹ ᱠᱚᱨᱮ ᱫᱚᱥ ᱵᱟᱨᱚ ᱯᱤᱥ ᱢᱟ ᱞᱟᱜᱟᱣᱟᱢ ᱠᱟᱱᱜᱮ ᱚᱻ ᱟᱫᱚ ᱚᱱᱟ ᱞᱮᱠᱟ ᱦᱤᱥᱟᱹᱵᱽ ᱛᱮ ᱤᱧᱦᱚᱸ ᱠᱤᱪᱷᱩ ᱠᱚᱢᱼᱠᱚᱢᱤᱧ ᱮᱢᱟᱢᱟ ᱱᱤᱛᱚᱜ ᱡᱮᱢᱚᱱ ᱮᱴᱟᱜᱼᱮᱴᱟᱜ ᱠᱷᱚᱨᱤᱫᱽᱫᱟᱨ ᱴᱷᱮᱱ ᱛᱤᱱᱥᱚ ᱴᱟᱠᱟ ᱯᱤᱥᱤᱧ ᱟᱹᱠᱷᱨᱤᱧ ᱫᱟᱥᱮ ᱵᱟᱝ ᱥᱟᱹᱲᱤ ᱟᱫᱚ ᱚᱱᱟ ᱦᱤᱥᱟᱹᱵᱽ ᱛᱮ ᱟᱢ ᱠᱤᱪᱷᱩ ᱟᱪᱪᱷᱟ ᱯᱚᱧᱪᱟᱥ ᱴᱟᱠᱟ ᱠᱚᱢ ᱛᱤᱧ ᱮᱢᱟᱢᱟ ᱦᱮᱸ ᱟᱲᱟᱭᱥᱚ ᱴᱟᱠᱟ ᱫᱚᱠᱟᱱ ᱫᱚ ᱥᱚᱯᱛᱟᱦᱚ ᱨᱮᱫᱚ ᱠᱷᱟᱹᱞᱤ ᱢᱤᱫ ᱫᱤᱱ ᱜᱮ ᱵᱚᱱᱫᱚ ᱛᱟᱦᱮᱱᱟ ᱨᱚᱵᱤᱵᱟᱨ ᱦᱤᱞᱳᱜ ᱟᱵᱟᱨ ᱫᱚ ᱪᱮᱫ ᱵᱟᱫᱽ ᱵᱟᱹᱠᱤ ᱫᱚ ᱠᱷᱩᱞᱟᱹᱣ ᱜᱮ ᱛᱟᱦᱮᱱᱟ ᱥᱚᱵᱽ ᱥᱚᱢᱚᱭ ᱮᱱᱤᱴᱟᱭᱤᱢ ᱜᱮᱸ ᱥᱚᱯᱛᱟᱦᱚᱨᱮ ᱠᱷᱟᱹᱞᱤ ᱢᱤᱫ ᱫᱤᱱ ᱟᱴᱷᱣᱟᱨ ᱫᱤᱱ ᱟᱫᱚ ᱱᱤᱛᱚᱜ ᱟᱢ ᱚᱠᱟ ᱦᱤᱞᱳᱜ ᱮᱢ ᱦᱤᱡᱩᱜᱚᱜ ᱠᱟᱱᱟ ᱤᱧᱦᱚᱸ ᱠᱟᱹᱴᱤᱡ ᱮᱢ ᱞᱟᱹᱭᱟᱹᱧ ᱠᱷᱟᱱ ᱫᱚ ᱵᱟᱛᱨᱟᱣ ᱠᱚᱜᱼᱟ ᱦᱮᱸ ᱦᱤᱡᱩᱜᱚᱜ ᱢᱮ ᱦᱮᱸ ᱦᱮᱸ ᱦᱮᱸ ᱵᱟᱝ ᱟᱫᱚ ᱛᱟᱦᱞᱮ ᱦᱤᱡᱩᱜᱚᱜᱼᱟᱢ ᱦᱟᱸᱜ ᱛᱚᱵᱮ ᱛᱷᱚᱲᱟᱜᱟᱱ ᱦᱤᱡᱩᱜ ᱞᱟᱦᱟ ᱨᱮᱦᱟᱸᱜ ᱛᱷᱚᱲᱟ ᱜᱟᱱᱮᱢ ᱵᱟᱲᱟᱭ ᱦᱚᱪᱚᱭᱤᱧᱟ ᱦᱮᱸ ᱯᱷᱳᱱᱤᱧᱟᱢ ᱵᱟᱠᱷᱟᱱ ᱤᱧᱦᱚᱸ ᱪᱤᱠᱟᱛᱤᱧ ᱵᱷᱩᱡᱟᱹᱣᱟ ᱚᱠᱟ ᱠᱚ ᱫᱤᱱᱮᱢ ᱦᱤᱡᱩᱜᱚᱜ ᱠᱟᱱᱟ ᱛᱷᱚᱲᱟ ᱤᱧ ᱴᱷᱮᱱ ᱦᱚᱸ ᱮᱹᱵᱮᱹᱞᱮᱹᱵᱮᱹᱞ ᱠᱟᱥᱴᱚ ᱮᱹᱵᱮᱹᱞᱮᱹᱵᱮᱹᱞ ᱠᱟᱥᱴᱚᱢᱟᱨ ᱠᱚ ᱦᱤᱡᱩᱜᱚᱜ ᱠᱟᱱᱟ ᱥᱮ ᱵᱟᱝ ᱟᱫᱚ ᱟᱢ ᱦᱮᱸ ᱟᱢ ᱟᱢ ᱧᱩᱛᱩᱢ ᱛᱮ ᱦᱮᱸ ᱟᱢ ᱧᱩᱛᱩᱢ ᱛᱮ ᱠᱤᱪᱷᱩ ᱤᱧᱦᱚᱸ ᱥᱟᱹᱲᱤᱧ ᱫᱚᱦᱚ ᱠᱟᱜᱼᱟ ᱛᱟᱦᱞᱮ ᱯᱚᱧᱪᱟᱥ ᱯᱤᱥ ᱜᱟᱱ ᱞᱟᱜᱟᱣ ᱢᱮᱭᱟ ᱵᱟᱝ ᱟᱪᱪᱷᱟ ᱴᱷᱤᱠ ᱜᱮᱭᱟ ᱛᱟᱨ ᱢᱟᱱᱮ ᱦᱟᱱᱛᱮ ᱵᱚᱦᱩᱛ ᱵᱨᱤᱦᱚᱥᱯᱚᱛᱤᱵᱟᱨ ᱠᱚᱛᱮᱫ ᱦᱤᱡᱩᱜ ᱢᱮ ᱦᱟᱸᱜ ᱦᱮᱸ ᱴᱷᱤᱠ ᱜᱮᱭᱟ ᱢᱟ